ᱤᱧ ᱡᱤᱵᱼᱡᱤᱭᱟᱹᱞᱤᱧ ᱟᱥᱩᱞᱮᱫ ᱠᱚᱣᱟ ᱟᱭᱢᱟ ᱪᱤᱱᱛᱟᱹ ᱵᱷᱟᱵᱱᱟ ᱠᱟᱛᱮᱫ ᱜᱤᱧ ᱟᱹᱥᱩᱞᱮᱫ ᱠᱚᱣᱟ ᱟᱭᱢᱟ ᱜᱟᱱ ᱥᱚᱝᱥᱟᱨ ᱪᱟᱞᱟᱣᱨᱮ ᱴᱟᱠᱟ ᱯᱟᱭᱥᱟ ᱠᱚ ᱞᱟᱜᱟᱜ ᱠᱟᱱᱟ ᱚᱱᱟ ᱠᱟᱨᱚᱱᱛᱮ ᱤᱧᱦᱚᱸ ᱫᱩᱲᱩᱵᱜᱤᱧ ᱛᱟᱦᱮᱱ ᱠᱟᱱᱟ ᱚᱲᱟᱜ ᱨᱮ ᱜᱟᱥᱟᱣ ᱢᱟᱸᱡᱟᱣ ᱴᱩᱠᱩᱡ ᱛᱷᱟᱹᱨᱤ ᱵᱟᱹᱴᱤ ᱡᱚᱜ ᱜᱤᱰᱤ ᱤᱥᱠᱩᱞ ᱜᱤᱫᱽᱨᱟ ᱠᱩᱞ ᱠᱟᱛᱮ ᱨᱮᱦᱚᱸ ᱴᱟᱭᱤᱢ ᱟᱭᱢᱟ ᱰᱷᱮᱨ ᱛᱟᱦᱮᱱ ᱠᱟᱱ ᱜᱮᱭᱟ ᱟᱫᱚ ᱚᱱᱟᱛᱤᱧ ᱚᱱᱠᱟᱭᱫᱟ ᱡᱮ ᱜᱤᱛᱤᱡ ᱫᱩᱲᱩᱵ ᱵᱟᱝ ᱠᱟᱛᱮᱫ ᱥᱤᱢ ᱠᱚ ᱢᱮᱨᱚᱢ ᱠᱚ ᱟᱹᱥᱩᱞ ᱠᱟᱠᱚ ᱠᱷᱟᱱ ᱚᱸᱰᱮ ᱠᱷᱚᱱᱜᱮ ᱯᱟᱭᱥᱟ ᱦᱩᱭᱩᱜᱼᱟ ᱩᱥᱟᱹᱨᱟ ᱯᱟᱭᱥᱟ ᱵᱟᱝ ᱦᱩᱭᱩᱜ ᱨᱮᱦᱚᱸ ᱵᱚᱪᱷᱚᱨ ᱨᱮ ᱢᱟᱥ ᱨᱮ ᱮᱱᱨᱮᱦᱚᱸ ᱦᱩᱭᱩᱜᱼᱟ ᱩᱱᱠᱩ ᱟᱹᱥᱩᱞ ᱠᱟᱠᱚ ᱠᱷᱟᱱ ᱩᱱᱠᱩ ᱟᱹᱥᱩᱞᱛᱮ ᱛᱷᱚᱨ ᱟᱭᱢᱟ ᱞᱮᱠᱟᱱ ᱠᱷᱚᱨᱚᱪ ᱴᱚᱨᱚᱪ ᱛᱷᱚᱨ ᱵᱟᱝ ᱞᱟᱜᱟᱜ ᱠᱟᱱᱟ ᱛᱷᱚᱲᱟ ᱜᱟᱱ ᱠᱷᱚᱨᱚᱪ ᱛᱮᱜᱮ ᱦᱩᱭᱩᱜ ᱠᱟᱱᱟ ᱚᱱᱟᱛᱮ ᱤᱧ ᱟᱥᱩᱞᱮᱫ ᱠᱚᱣᱟ ᱟᱨ ᱥᱚᱨᱠᱟᱨ ᱠᱷᱚᱱ ᱦᱚᱸ ᱟᱭᱢᱟ ᱥᱩᱡᱳᱜᱽ ᱥᱩᱵᱤᱫᱟ ᱧᱟᱢᱚᱜ ᱠᱟᱱᱟ ᱟᱫᱚ ᱤᱧᱫᱚ ᱵᱟᱹᱧ ᱦᱟᱛᱟᱣ ᱵᱟᱲᱟᱣ ᱠᱟᱫᱟ ᱚᱱᱠᱟᱱ ᱥᱩᱡᱳᱜᱽ ᱥᱩᱵᱤᱫᱟ ᱫᱚ ᱡᱮᱢᱚᱱ ᱞᱳᱱ ᱠᱚ ᱪᱮᱫ ᱠᱚᱪᱚᱝ ᱟᱭᱢᱟ ᱰᱷᱮᱨ ᱠᱚ ᱮᱢᱚᱜ ᱠᱟᱱᱟ ᱡᱮᱢᱚᱱ ᱦᱟᱠᱩ ᱪᱟᱥ ᱞᱟᱹᱜᱤᱫ ᱴᱩᱠᱩᱡ ᱠᱚᱠᱚ ᱮᱢᱚᱜ ᱠᱟᱱᱟ ᱡᱷᱟᱞᱤ ᱠᱚᱠᱚ ᱮᱢᱚᱜ ᱠᱟᱱᱟ ᱟᱸᱡᱚᱢ ᱵᱟᱲᱟ ᱠᱟᱫ ᱠᱚᱣᱟᱹᱧ ᱟᱨᱦᱚᱸ ᱥᱤᱢ ᱠᱚ ᱪᱟᱥᱮᱫ ᱠᱚᱣᱟ ᱥᱤᱢᱟᱜ ᱡᱚᱢ ᱠᱚ ᱮᱢᱚᱜ ᱠᱟᱱᱟ ᱟᱨ ᱟᱭᱢᱟ ᱠᱤᱪᱷᱩ ᱠᱚ ᱮᱢᱚᱜ ᱠᱟᱱᱟ ᱚᱱᱠᱟᱱ ᱥᱩᱵᱤᱫᱟ ᱫᱚ ᱵᱟᱹᱧ ᱦᱟᱛᱟᱣ ᱠᱟᱫᱟ ᱤᱧᱫᱚ ᱟᱫᱚ ᱠᱚ ᱮᱢᱚᱜ ᱠᱟᱱ ᱜᱮᱭᱟ ᱡᱤᱵᱽᱼᱡᱤᱭᱟᱹᱞᱤ ᱟᱹᱥᱩᱞ ᱞᱟᱹᱜᱤᱫ ᱫᱚ ᱥᱚᱨᱠᱟᱨ ᱠᱷᱚᱡ ᱟᱫᱚ ᱚᱱᱟᱦᱚᱸ ᱱᱟᱯᱟᱭ ᱜᱮᱭᱟ ᱮᱢᱚᱜ ᱠᱟᱱᱟ ᱠᱚ ᱛᱟᱦᱚᱞᱮ ᱡᱤᱵᱽᱼᱡᱤᱭᱟᱹᱞᱤ ᱟᱹᱥᱩᱞ ᱞᱟᱹᱜᱤᱫ ᱫᱚ ᱠᱷᱟᱹᱞᱤ ᱟᱭᱢᱟ ᱰᱷᱤᱨ ᱱᱤᱡᱮᱨᱟᱜ ᱪᱮᱥᱴᱟ ᱦᱚᱸ ᱞᱟᱜᱟᱜᱼᱟ ᱡᱮᱢᱚᱱ ᱥᱤᱢ ᱟᱥᱩᱞ ᱞᱟᱹᱜᱤᱫ ᱞᱟᱹᱴᱩ ᱧᱚᱜ ᱠᱷᱩᱸᱫᱽᱲᱤ ᱞᱟᱜᱟᱜᱼᱟ ᱛᱟᱦᱞᱮ ᱟᱭᱢᱟ ᱥᱤᱢ ᱠᱚ ᱥᱟᱦᱚᱵᱚᱜᱼᱟ ᱥᱤᱢ ᱟᱨ ᱡᱚᱢ ᱠᱚᱦᱚᱸ ᱞᱟᱜᱟᱜᱼᱟ ᱟᱨ ᱫᱤᱥᱤ ᱥᱤᱢ ᱞᱟᱹᱜᱤᱫ ᱫᱚ ᱡᱚᱢᱼᱴᱚᱢ ᱵᱟᱝ ᱞᱟᱜᱟᱜ ᱠᱟᱱ ᱨᱮᱦᱚᱸ ᱯᱳᱞᱴᱨᱤ ᱥᱚᱢ ᱟᱹᱥᱩᱞ ᱞᱮᱠᱚ ᱠᱷᱟᱱ ᱫᱚ ᱡᱚᱢ ᱠᱚ ᱞᱟᱜᱟᱜᱼᱟ ᱟᱨ ᱜᱟᱹᱭ ᱠᱚ ᱢᱮᱨᱚᱢ ᱠᱚ ᱟᱹᱥᱩᱞ ᱞᱮᱠᱚ ᱠᱷᱟᱱ ᱫᱚ ᱞᱟᱹᱴᱩ ᱧᱚᱜ ᱜᱚᱲᱟ ᱞᱟᱜᱟᱜᱼᱟ ᱩᱝᱠᱩᱣᱟᱜ ᱡᱚᱢ ᱞᱟᱜᱟᱜᱼᱟ ᱟᱨ ᱩᱱᱠᱩ ᱥᱚᱢᱚᱭ ᱢᱚᱛᱚᱱ ᱫᱟᱜ ᱧᱩ ᱟᱨ ᱜᱷᱟᱸᱥ ᱠᱚ ᱡᱚᱢ ᱦᱚᱪᱚ ᱞᱮᱠᱚ ᱠᱷᱟᱱ ᱫᱚ ᱵᱟᱹᱭᱦᱟᱹᱲ ᱨᱮ ᱤᱫᱤ ᱞᱮᱠᱚ ᱠᱷᱟᱱ ᱫᱚ ᱯᱷᱮᱨᱟᱣ ᱠᱚ ᱞᱟᱜᱟᱜᱼᱟ ᱩᱱᱠᱩ ᱧᱮᱞ ᱠᱚ ᱞᱟᱜᱟᱜᱼᱟ ᱡᱚᱛᱚᱱ ᱠᱚ ᱞᱟᱜᱟᱜᱼᱟ ᱟᱨᱦᱚ ᱥᱚᱢᱚᱭ ᱨᱮ ᱰᱟᱹᱵᱨᱟᱹᱣ ᱠᱚ ᱞᱟᱜᱟᱜᱼᱟ ᱰᱟᱹᱵᱨᱟᱹᱣ ᱥᱟᱯᱷᱟ ᱠᱚ ᱞᱟᱜᱟᱜᱼᱟ ᱛᱟᱦᱚᱞᱮ ᱩᱱᱠᱩ ᱦᱚᱸ ᱥᱩᱥᱛᱷ ᱥᱚᱵᱚᱞ ᱠᱚ ᱛᱟᱦᱮᱱᱟ ᱥᱮ ᱢᱚᱡᱽ ᱠᱚ ᱵᱩᱡᱷᱟᱹᱣᱟ ᱟᱨᱠᱚ ᱥᱟᱸᱜᱮ ᱜᱚᱫᱚᱜᱼᱟ ᱟᱨᱚ ᱩᱱᱠᱩ ᱠᱚ ᱨᱩᱣᱟᱹ ᱦᱟᱥᱩ ᱞᱮᱱᱠᱷᱟᱡ ᱡᱤᱵᱼᱡᱤᱭᱟᱹᱞᱤ ᱛᱟᱦᱞᱮ ᱤᱧ ᱫᱚ ᱥᱩᱨ ᱨᱮᱜᱮ ᱟᱞᱮ ᱫᱚ ᱦᱟᱸᱥᱯᱟᱛᱟᱞ ᱢᱮᱱᱟᱜᱼᱟ ᱯᱚᱥᱩ ᱦᱟᱸᱥᱯᱟᱛᱟᱞ ᱚᱸᱰᱮ ᱠᱷᱚᱱ ᱜᱮ ᱨᱟᱱᱠᱩᱧ ᱟᱹᱜᱩᱭᱮᱫᱟ ᱥᱮ ᱚᱸᱰᱮᱜᱤᱧ ᱤᱫᱤᱭᱮᱫ ᱠᱚᱣᱟ ᱟᱨ ᱚᱸᱰᱮ ᱜᱮᱠᱚ ᱪᱤᱠᱤᱥᱥᱟᱭᱮᱫ ᱠᱚᱣᱟ ᱤᱧᱡᱮᱠᱥᱚᱱ ᱮᱢᱟᱣᱟᱠᱚ ᱠᱟᱱᱟ ᱥᱮ ᱨᱟᱱ ᱠᱚᱠᱚ ᱮᱢᱟᱣᱟᱠᱚ ᱠᱟᱱᱟ ᱥᱮ ᱨᱟᱱ ᱠᱚᱠᱚ ᱮᱢᱟᱣᱠᱚ ᱠᱟᱱᱟ ᱟᱨ ᱨᱮᱭᱟᱲ ᱫᱚᱱ ᱦᱚᱸ ᱟᱹᱰᱤ ᱟᱸᱴ ᱡᱚᱛᱚᱱ ᱠᱟᱛᱮᱫ ᱫᱚᱦᱚ ᱠᱚ ᱞᱟᱜᱟᱜᱼᱟ ᱡᱟᱛᱮ ᱵᱟᱠᱚ ᱨᱩᱣᱟᱹ ᱦᱟᱥᱩᱜ ᱚᱱᱟᱛᱮ ᱤᱧᱫᱚ ᱡᱤᱵᱽᱼᱡᱤᱭᱟᱹᱞᱤ ᱟᱹᱥᱩᱞ ᱫᱚ ᱢᱚᱡᱤᱧ ᱵᱩᱡᱷᱟᱹᱣᱫᱟ ᱟᱨ ᱴᱟᱠᱟ ᱯᱟᱭᱥᱟ ᱦᱚᱸ ᱤᱱᱠᱟᱢ ᱦᱩᱭᱩᱜ ᱠᱟᱱ ᱛᱤᱧᱟᱹ